ᱤᱧᱟᱹᱜ ᱴᱚᱴᱷᱟᱨᱮ ᱦᱩᱭ ᱟᱠᱟᱱ ᱵᱟᱹᱲᱤᱡ ᱜᱷᱚᱴᱚᱱᱟ ᱠᱚᱫᱚ ᱦᱩᱭᱩᱜ ᱠᱟᱱᱟ ᱡᱮᱢᱚᱱ ᱰᱟᱹᱱ ᱠᱷᱟᱹᱛᱤᱨ ᱛᱮ ᱯᱷᱩᱨᱟᱹᱱ ᱟᱵᱚᱣᱟᱜ ᱟᱛᱳ ᱠᱚᱨᱮᱜ ᱧᱮᱞ ᱧᱟᱢᱚᱜ ᱠᱟᱱᱟ ᱡᱮ ᱰᱟᱹᱱ ᱠᱷᱟᱹᱛᱤᱨ ᱛᱮ ᱟᱛᱳ ᱠᱚᱨᱮ ᱦᱚᱲ ᱠᱚ ᱯᱷᱩᱨᱟᱹᱱᱮᱜ ᱠᱚᱣᱟ ᱢᱮᱱᱠᱷᱟᱱ ᱱᱚᱣᱟ ᱫᱚ ᱵᱟᱹᱲᱤᱡᱽ ᱠᱟᱱᱟ ᱪᱮᱫᱟᱜ ᱥᱮ ᱱᱚᱣᱟ ᱨᱮᱭᱟᱜ ᱚᱵᱷᱟᱵ ᱫᱚ ᱦᱩᱭᱩᱜ ᱠᱟᱱᱟ ᱥᱤᱠᱠᱷᱟ ᱨᱮᱭᱟᱜ ᱥᱤᱠᱠᱷᱟ ᱵᱟᱝ ᱠᱷᱟᱹᱛᱤᱨ ᱛᱮᱜᱮ ᱚᱱᱟ ᱠᱚᱫᱚ ᱰᱟᱹᱱ ᱰᱟᱹᱯᱟᱹᱱ ᱫᱚ ᱦᱩᱭᱩᱜ ᱠᱟᱱᱟ ᱢᱤᱫ ᱟᱸᱫᱷᱟ ᱯᱟᱹᱛᱭᱟᱹᱣ ᱨᱮᱱᱟᱜ ᱠᱟᱨᱚᱱ ᱚᱱᱟᱛᱮ ᱟᱵᱚ ᱦᱚᱲ ᱠᱚᱫᱚ ᱯᱳᱭᱞᱳ ᱛᱮ ᱥᱤᱠᱷᱱᱟᱹᱛ ᱦᱩᱭᱩᱜ ᱛᱟᱵᱚᱱᱟ ᱵᱟᱢ ᱥᱤᱠᱷᱱᱟᱹᱛ ᱞᱮᱱᱠᱷᱟᱱ ᱱᱚᱜᱼᱚᱭ ᱱᱚᱝᱠᱟ ᱯᱷᱩᱨᱟᱹᱱ ᱦᱚᱪᱚᱜᱼᱟ ᱟᱨ ᱚᱱᱠᱟ ᱜᱮ ᱢᱤᱫ ᱥᱚᱢᱚᱭ ᱢᱟᱱᱮ ᱩᱱ ᱥᱚᱢᱚᱭ ᱛᱟᱦᱮᱸ ᱠᱟᱱᱟ ᱢᱟᱣᱵᱟᱫᱤ ᱠᱚ ᱟᱛᱳ ᱠᱚᱨᱮ ᱦᱮᱡ ᱠᱟᱛᱮ ᱟᱠᱚᱣᱟᱜ ᱨᱟᱡᱽᱱᱤᱛᱤ ᱛᱮ ᱪᱟᱞᱟᱜ ᱛᱮ ᱟᱠᱚ ᱡᱟᱦᱟᱸ ᱠᱚ ᱞᱟᱹᱭ ᱛᱟᱦᱮᱱᱟ ᱚᱱᱟᱜᱮ ᱪᱮᱫᱟᱜ ᱢᱮᱱᱠᱷᱟᱱ ᱱᱚᱣᱟ ᱠᱚᱫᱚ ᱱᱚᱣᱟ ᱠᱚᱫᱚ ᱵᱟᱹᱲᱤᱡ ᱟᱠᱚᱛᱮ ᱟᱠᱚ ᱞᱮᱠᱟ ᱩᱱᱠᱩ ᱫᱚ ᱟᱠᱚᱛᱮ ᱟᱠᱚ ᱞᱮᱠᱟ ᱠᱟᱹᱢᱤ ᱠᱟᱛᱮ ᱵᱟᱝᱠᱚ ᱛᱟᱦᱮᱱ ᱛᱟᱦᱮᱱᱟ ᱦᱚᱲ ᱵᱷᱚᱨᱟ ᱟᱨ ᱦᱚᱲ ᱠᱚᱠᱚ ᱵᱚᱛᱚᱨ ᱪᱟᱵᱟ ᱦᱚᱪᱚ ᱞᱮᱜ ᱠᱚ ᱛᱟᱦᱮᱱᱟ ᱢᱮᱱᱠᱷᱟᱱ ᱱᱚᱣᱟ ᱫᱚ ᱟᱹᱰᱤ ᱵᱟᱹᱲᱤᱡ ᱟᱠᱚᱛᱮ ᱟᱠᱚ ᱠᱟᱹᱢᱤ ᱠᱟᱛᱮ ᱠᱚ ᱥᱚᱝᱥᱟᱨ ᱠᱮᱭᱟ ᱥᱮ ᱠᱟᱭᱤᱱᱫᱤ ᱥᱟᱶ ᱡᱩᱫᱤ ᱵᱟᱠᱚ ᱢᱮᱥᱟ ᱠᱚᱜᱼᱟ ᱱᱚᱣᱟ ᱫᱚ ᱢᱤᱫ ᱵᱟᱹᱲᱤᱡ ᱰᱟᱦᱟᱨ ᱠᱟᱱᱟ ᱟᱨ ᱱᱚᱣᱟ ᱫᱚ ᱢᱤᱫ ᱩᱫᱩᱜᱟᱱ ᱚᱡᱮ ᱜᱮ ᱠᱟᱱᱟ